ᱟᱪᱪᱷᱟ ᱫᱚᱥᱴᱤ ᱫᱚᱥᱴᱤ ᱰᱟᱝᱨᱤ ᱢᱮᱱᱟᱜ ᱠᱚᱛᱤᱧᱟ ᱫᱚᱥᱴᱤ ᱠᱩᱲᱤᱴᱤ ᱵᱷᱤᱰᱤ ᱢᱮᱱᱟᱜ ᱠᱚᱣᱟ ᱯᱚᱸᱪᱤᱥᱴᱤ ᱢᱮᱨᱚᱢ ᱢᱮᱱᱟᱜ ᱠᱚᱛᱤᱧᱟ ᱛᱳ ᱱᱩᱠᱩᱫᱚ ᱟᱹᱥᱩᱞ ᱠᱚᱣᱟᱹᱧ ᱪᱮᱫᱞᱮᱠᱟ ᱠᱟᱛᱤᱧ ᱟᱹᱥᱩᱞ ᱠᱚᱣᱟ ᱥᱮᱛᱟᱜ ᱤᱧ ᱵᱮᱨᱮᱫ ᱮᱱᱜᱮ ᱰᱟᱝᱨᱤ ᱠᱚ ᱵᱩᱥᱩᱵ ᱤᱧ ᱮᱢᱟᱫ ᱠᱚᱜᱮ ᱪᱟ ᱠᱩᱧ ᱧᱩ ᱵᱟᱲᱟᱠᱮᱫ ᱜᱮ ᱵᱤᱨᱤᱧ ᱪᱟᱞᱟᱣᱮᱱᱜᱮ ᱯᱟᱞᱦᱟ ᱯᱟᱛ ᱤᱧ ᱟᱹᱜᱩ ᱠᱮᱫ ᱜᱮ ᱢᱮᱨᱚᱢ ᱠᱚᱧ ᱠᱷᱟᱣᱟᱣ ᱠᱚᱫ ᱠᱚᱜᱮ ᱥᱩᱠᱨᱤ ᱠᱚᱦᱚᱸ ᱵᱮᱲ ᱤᱧ ᱵᱮᱱᱟᱣ ᱠᱟᱫᱟ ᱚᱱᱟ ᱵᱮᱲ ᱵᱷᱤᱛᱤᱨ ᱨᱤᱧ ᱠᱷᱟᱹᱲᱠᱟᱫ ᱠᱚᱜᱮ ᱚᱸᱰᱮ ᱞᱩᱵᱩᱜ ᱠᱚᱧ ᱜᱷᱟᱴᱟᱣᱟᱫ ᱠᱚᱜᱮ ᱞᱩᱵᱩᱜ ᱠᱚ ᱜᱷᱟᱴᱟ ᱠᱟᱛᱮᱫ ᱤᱧ ᱡᱚᱢ ᱦᱚᱪᱚ ᱠᱮᱫ ᱠᱚᱜᱮ ᱤᱧᱦᱚᱸ ᱫᱟᱹᱛᱟᱹᱱᱤᱧ ᱯᱷᱟᱨᱪᱟ ᱯᱷᱟᱹᱨᱪᱤᱭᱮᱱ ᱜᱮ ᱫᱟᱠᱟ ᱠᱚᱧ ᱡᱚᱢ ᱠᱮᱫᱟ ᱫᱚᱥᱴᱟ ᱮᱜᱟᱨᱚᱴᱟ ᱵᱟᱡᱟᱣ ᱮᱱᱟ ᱩᱱᱨᱮ ᱢᱮᱨᱚᱢ ᱢᱮᱨᱚᱢ ᱵᱷᱤᱰᱤ ᱰᱟᱝᱨᱤ ᱤᱫᱤ ᱠᱮᱫ ᱠᱚᱣᱟ ᱟᱹᱜᱩ ᱠᱮᱫ ᱠᱚᱣᱟᱹᱧ ᱵᱟᱹᱥᱭᱟᱹᱢ ᱤᱧ ᱟᱹᱜᱩ ᱠᱮᱫ ᱠᱚᱣᱟ ᱵᱟᱹᱥᱭᱟᱹᱢ ᱮᱱᱟᱹᱧ ᱵᱟᱹᱥᱭᱟᱹᱢ ᱠᱟᱛᱮᱫ ᱟᱨᱚ ᱫᱩᱴᱟ ᱛᱤᱱᱴᱟ ᱥᱮᱱᱤᱧ ᱤᱫᱤ ᱠᱮᱫ ᱠᱚᱣᱟ ᱫᱩᱴᱟ ᱛᱤᱱᱴᱟ ᱥᱮᱫ ᱛᱤᱧ ᱤᱫᱤ ᱠᱮᱫ ᱠᱚᱣᱟ ᱟᱹᱛᱤᱧ ᱠᱮᱫ ᱠᱚᱣᱟᱹᱧ ᱢᱮᱨᱚᱢ ᱠᱚᱦᱚᱸ ᱯᱟᱞᱦᱟ ᱠᱚᱧ ᱡᱚᱢ ᱦᱚᱪᱚ ᱠᱮᱫ ᱠᱚᱣᱟ ᱟᱹᱜᱩ ᱠᱮᱫ ᱠᱚᱣᱟᱹᱧ ᱚᱲᱟᱜ ᱨᱤᱧ ᱟᱹᱜᱩ ᱠᱮᱫ ᱠᱚᱣᱟ ᱠᱷᱟᱹᱲ ᱠᱮᱫ ᱠᱚᱣᱟᱹᱧ ᱠᱷᱟᱹᱲ ᱠᱟᱛᱮᱫ ᱤᱧ ᱦᱚᱸ ᱫᱟᱠᱟ ᱠᱚᱧ ᱡᱚᱢ ᱵᱟᱲᱟ ᱠᱮᱫᱟ ᱡᱟᱹᱯᱤᱫ ᱠᱮᱫᱟᱹᱧ ᱢᱮᱨᱚᱢ ᱰᱟᱝᱨᱤ ᱛᱤᱱᱟᱹᱜ ᱵᱚᱪᱷᱚᱨ ᱨᱮᱠᱚ ᱦᱟᱨᱟᱜᱼᱟ ᱰᱟᱝᱨᱤ ᱠᱚ ᱦᱟᱨᱟᱜ ᱟᱠᱚ ᱯᱟᱸᱪ ᱯᱟᱸᱪ ᱪᱷᱚ ᱵᱚᱪᱷᱚᱨ ᱨᱮᱜᱮᱠᱚ ᱦᱟᱨᱟᱭᱮᱱᱟ ᱰᱟᱝᱨᱤᱧ ᱟᱠᱷᱨᱤᱧ ᱠᱮᱫᱮᱭᱟ ᱱᱩᱱᱟᱹᱜ ᱤᱧᱟᱹᱜ ᱞᱟᱵᱷ ᱦᱚᱸ ᱞᱟᱵᱷ ᱦᱩᱭᱮᱱ ᱛᱤᱧᱟᱹ ᱰᱟᱝᱨᱤᱧ ᱟᱠᱷᱨᱤᱧ ᱠᱮᱫᱮᱭᱟ ᱯᱚᱸᱪᱤᱥ ᱦᱟᱡᱟᱨ ᱛᱮ ᱢᱮᱨᱚᱢ ᱤᱧ ᱢᱮᱨᱚᱢ ᱠᱷᱟᱹᱥᱤᱧ ᱦᱟᱨᱟ ᱠᱮᱫᱮᱭᱟ ᱯᱚᱧᱪᱟᱥ ᱦᱟᱡᱟᱨ ᱛᱤᱧ ᱟᱠᱷᱨᱤᱧ ᱠᱮᱫᱮᱭᱟ ᱤᱧᱟᱹᱜ ᱞᱟᱵᱷᱚᱢᱟᱱ ᱟᱹᱰᱤ ᱦᱩᱭ ᱮᱱᱟ ᱥᱩᱠᱨᱤ ᱦᱚᱯᱚᱱ ᱠᱚᱣᱟᱠᱚ ᱫᱚᱥᱴᱤ ᱫᱚ ᱩᱱᱠᱩ ᱟᱠᱷᱨᱤᱧ ᱯᱩᱥᱟᱹ ᱦᱟᱨᱟ ᱠᱮᱫ ᱠᱚᱣᱟᱹᱧ ᱩᱱᱠᱩ ᱦᱟᱨᱟ ᱠᱮᱫ ᱠᱚᱣᱟᱹᱧ ᱩᱱᱠᱩ ᱟᱹᱰᱤᱜᱟᱱ ᱟᱹᱰᱤᱜᱟᱱ ᱴᱟᱠᱟ ᱦᱩᱭᱮᱱ ᱛᱤᱧᱟᱹ ᱢᱤᱫᱴᱟᱱ ᱥᱩᱠᱨᱤᱧ ᱟᱠᱷᱨᱤᱧ ᱠᱮᱫᱮᱭᱟ ᱯᱚᱱᱨᱚ ᱦᱟᱡᱟᱨ ᱠᱟᱛᱮᱫ ᱤᱧ ᱟᱠᱷᱨᱤᱧ ᱠᱮᱫ ᱠᱚᱣᱟ ᱟᱹᱰᱤ ᱞᱟᱠᱷ ᱠᱟᱪᱷᱟ ᱠᱟᱪᱷᱤ ᱴᱟᱠᱟ ᱦᱩᱭᱮᱱ ᱛᱤᱧᱟᱹ ᱱᱚᱣᱟᱠᱚ ᱠᱟᱛᱮᱫ ᱟᱹᱰᱤ ᱱᱩᱠᱩ ᱠᱚ ᱟᱹᱥᱩᱞ ᱠᱟᱛᱮᱫ ᱟᱹᱰᱤ ᱞᱟᱵᱷᱚᱢᱟᱱ ᱤᱧ ᱦᱩᱭ ᱮᱱᱟ ᱟᱹᱰᱤ ᱢᱟᱨᱟᱝ ᱦᱚᱲᱤᱧ ᱵᱮᱱᱟᱣ ᱮᱱᱟ ᱱᱩᱠᱩ ᱠᱚ ᱪᱟᱥᱫᱚ ᱟᱹᱰᱤ ᱵᱷᱟᱹᱜᱤᱭᱟ ᱡᱟᱦᱟᱸᱭ ᱜᱮ ᱱᱚᱝᱠᱟ ᱠᱟᱛᱮᱫ ᱜᱮ ᱟᱵᱚ ᱥᱟᱱᱛᱟᱲ ᱦᱚᱲᱵᱚᱱ ᱢᱟᱨᱟᱝ ᱚᱜ ᱠᱟᱱᱟ ᱱᱩᱠᱩ ᱠᱚ ᱟᱹᱥᱩᱞ ᱠᱟᱛᱮᱫ ᱟᱹᱰᱤᱜᱟᱱ ᱴᱟᱠᱟ ᱯᱚᱭᱥᱟ ᱵᱟᱝᱵᱚᱱ ᱯᱟᱲᱟᱜ ᱠᱟᱱᱟ ᱴᱟᱠᱟᱠᱚ ᱠᱷᱩᱵᱽ ᱵᱷᱟᱹᱜᱤ ᱡᱟᱦᱟᱱᱟᱜ ᱫᱩᱠ ᱵᱤᱯᱚᱫᱽᱨᱮ ᱴᱟᱠᱟ ᱯᱚᱭᱥᱟ ᱜᱮ ᱱᱤᱛᱚᱝ ᱫᱚ ᱢᱟᱨᱟᱝ ᱡᱤᱱᱤᱥ ᱚᱱᱟᱛᱮ ᱱᱩᱠᱩ ᱠᱚ ᱪᱟᱥ ᱫᱚ ᱵᱷᱟᱹᱜᱤ ᱠᱟᱛᱮᱫ ᱡᱚᱛᱚᱱ ᱞᱮᱠᱷᱟᱱ ᱟᱹᱰᱤᱜᱟᱱ ᱦᱚᱲᱮᱢ ᱞᱟᱹᱴᱩ ᱦᱚᱲᱮᱢ ᱵᱮᱱᱟᱜᱼᱟ